ᱟᱛᱳᱼᱫᱤᱥᱚᱢ ᱨᱮᱫᱚ ᱟᱹᱰᱤᱜᱟᱱ ᱫᱟᱨᱮ ᱛᱟᱦᱮᱬᱱᱟ ᱵᱩᱨᱩ ᱫᱷᱤᱨᱤ ᱫᱟᱨᱮ ᱟᱨ ᱵᱟᱡᱟᱨ ᱨᱮᱫᱚ ᱦᱟᱢᱮᱥᱟ ᱜᱟᱹᱰᱤᱼᱜᱷᱚᱲᱟ ᱦᱮᱡ ᱥᱮᱱᱚᱜᱼᱟ ᱵᱟᱡᱟᱨ ᱨᱮᱫᱚ ᱫᱚᱠᱟᱱ ᱥᱮ ᱵᱟᱡᱟᱨ ᱨᱮᱱᱟᱜ ᱫᱚᱢᱮ ᱠᱤᱪᱷᱩ ᱥᱩᱵᱤᱫᱷᱟ ᱛᱟᱦᱮᱱᱟ ᱵᱟᱡᱟᱨ ᱨᱮᱫᱚ ᱡᱟᱦᱟᱱᱟᱜ ᱮᱢ ᱠᱷᱚᱡᱟ ᱚᱱᱟᱜᱮᱢ ᱧᱟᱢᱟ ᱟᱛᱳᱼᱫᱤᱥᱚᱢ ᱨᱮᱫᱚ ᱚᱱᱠᱟ ᱵᱟᱭ ᱧᱟᱢᱚᱜᱼᱟ ᱛᱟᱦᱮᱸ ᱫᱚ ᱛᱟᱦᱮᱱ ᱜᱮᱭᱟ ᱢᱮᱱᱠᱷᱟᱱ ᱩᱱᱟᱹᱜ ᱫᱚ ᱵᱟᱭ ᱛᱟᱦᱮᱱᱟ ᱢᱮᱱᱠᱷᱟᱱ ᱟᱛᱳᱼᱫᱤᱥᱚᱢ ᱨᱮᱜᱮ ᱱᱟᱯᱟᱭ ᱫᱚ ᱵᱩᱡᱷᱟᱹᱜᱼᱟ ᱟᱛᱳᱼᱫᱤᱥᱚᱢ ᱨᱮᱫᱚ ᱱᱟᱯᱟᱭ ᱦᱚᱭ ᱠᱚ ᱧᱟᱢᱚᱜᱼᱟ ᱟᱨ ᱵᱟᱡᱟᱨ ᱨᱮᱫᱚ ᱜᱟᱹᱰᱤ ᱨᱮᱱᱟᱜ ᱫᱷᱩᱸᱜᱟᱹ ᱠᱚ ᱟᱨ ᱢᱟᱱᱮ ᱱᱟᱯᱟᱭ ᱫᱷᱟᱨᱮ ᱵᱟᱭ ᱵᱩᱡᱷᱟᱹᱜᱼᱟ ᱠᱟᱹᱴᱤᱡ ᱟᱠᱼᱵᱟᱠ ᱜᱮ ᱵᱩᱡᱷᱟᱹᱜᱼᱟ ᱟᱛᱳᱼᱫᱤᱥᱚᱢ ᱨᱮᱫᱚ ᱟᱹᱰᱤ ᱨᱤᱞᱟᱹᱢᱟᱞᱟ ᱟᱹᱰᱤ ᱥᱟᱯᱷᱟᱼᱥᱩᱛᱷᱚᱨ ᱜᱮ ᱵᱩᱡᱷᱟᱹᱜᱼᱟ